ᱤᱧᱫᱚ ᱟᱹᱰᱤᱡᱳᱨ ᱨᱟᱹᱥᱤᱠᱟ ᱦᱚᱲ ᱠᱟᱹᱱᱟᱹᱧ ᱢᱟᱱᱮ ᱟᱹᱰᱤ ᱠᱟᱡᱟᱠ ᱤᱧᱫᱚᱧ ᱮᱱᱮᱡᱼᱥᱮᱨᱮᱧᱟ ᱟᱨ ᱟᱞᱮᱫᱚ ᱟᱹᱰᱤ ᱡᱳᱨᱜᱮᱞᱮ ᱮᱱᱮᱡᱼᱥᱮᱨᱮᱧᱟ

ᱟᱹᱰᱤ ᱡᱳᱨ ᱮᱱᱮᱡᱼᱥᱮᱨᱮᱧᱦᱚᱸᱧ ᱵᱟᱰᱟᱭᱟ ᱤᱧᱫᱚ ᱟᱨ ᱤᱧ ᱞᱟᱹᱴᱩᱜᱚᱭ ᱛᱟᱹᱞᱤᱧ ᱡᱚᱫᱤᱞᱤᱧ ᱮᱱᱮᱡᱼᱥᱮᱨᱮᱧᱟ ᱛᱟᱦᱞᱮ ᱟᱹᱰᱤᱜᱮ ᱢᱚᱡᱽᱼᱢᱚᱡᱽᱞᱤᱧ ᱨᱟᱹᱥᱠᱟᱹᱼᱟ ᱟᱨᱞᱮ ᱨᱟᱹᱥᱠᱟᱹᱼᱟ ᱟᱨ ᱥᱚᱨᱦᱟᱭ ᱠᱚᱨᱮ ᱦᱚᱸ ᱟᱹᱰᱤ ᱡᱳᱨᱞᱮ ᱮᱱᱮᱡᱼᱥᱮᱨᱮᱧᱟᱹᱞᱤᱧ ᱟᱛᱳ ᱦᱚᱲ ᱦᱚᱸ ᱡᱚᱛᱚ ᱦᱚᱲᱜᱮ ᱞᱮ ᱨᱟᱹᱥᱠᱟᱹᱼᱟ ᱱᱟᱯᱟᱭ ᱢᱚᱡᱽᱛᱮᱜᱮ

ᱟᱞᱮ ᱥᱚᱨᱦᱟᱭᱨᱮ ᱠᱷᱩᱱᱴᱟᱹᱣ ᱰᱟᱝᱜᱽᱨᱟ ᱠᱚᱞᱮ ᱪᱟᱨᱦᱟᱣ ᱠᱚᱣᱟ ᱟᱹᱰᱤ ᱠᱟᱡᱟᱜ ᱜᱮ ᱟᱨ ᱟᱹᱰᱤ ᱢᱚᱡᱽᱛᱮᱜᱮ ᱛᱚᱠᱷᱚᱱᱞᱮ ᱮᱱᱮᱡᱼᱥᱮᱨᱮᱧᱟ ᱟᱹᱰᱤ ᱨᱟᱹᱥᱠᱟᱹᱣ ᱟᱛᱮ